ᱱᱤᱛᱳᱝᱟᱜ ᱡᱩᱜᱽ ᱨᱮ ᱟᱹᱰᱤ ᱯᱚᱨᱤᱵᱚᱨᱛᱚᱱ ᱦᱮᱡ ᱟᱠᱟᱱᱟ ᱢᱮᱱ ᱫᱟᱲᱮᱭᱟᱜᱼᱟ ᱵᱚᱱ ᱰᱤᱡᱤᱴᱮᱞ ᱤᱱᱰᱤᱭᱟ ᱨᱮ ᱟᱹᱰᱤ ᱥᱩᱵᱤᱛᱟ ᱧᱟᱢᱟᱠᱟᱱᱟ ᱚᱲᱟᱜ ᱠᱷᱚᱱ ᱜᱮ ᱡᱚᱛᱚᱣᱟᱜ ᱵᱚᱱ ᱪᱤᱠᱟᱹ ᱫᱟᱲᱭᱟᱜᱼᱟ ᱥᱮ ᱚᱲᱟᱜ ᱠᱷᱚᱱ ᱦᱚᱸᱵᱚᱱ ᱵᱤᱡᱽᱱᱮᱹᱥ ᱫᱟᱲᱮᱭᱟᱜᱼᱟ ᱟᱨ ᱡᱚᱛᱚ ᱠᱤᱪᱷᱩ ᱢᱟᱱᱮ ᱱᱤᱛᱳᱝ ᱯᱚᱭᱥᱟ ᱴᱟᱠᱟ ᱚᱱᱞᱟᱭᱤᱱ ᱛᱮᱵᱚᱱ ᱯᱮᱹᱢᱮᱹᱱᱴ ᱫᱟᱲᱮᱭᱟᱠᱚᱣᱟ ᱡᱟᱦᱟᱸᱭ ᱜᱮ ᱥᱮ ᱯᱷᱳᱱ ᱯᱮᱹ ᱛᱮᱵᱚᱱ ᱯᱮᱹᱢᱮᱹᱱᱴ ᱫᱟᱲᱮᱭᱟᱠᱚᱣᱟ ᱟᱨ ᱥᱮ ᱱᱤᱛᱳᱜᱟᱜ ᱤᱭᱟᱹ ᱧᱮᱞᱚᱜᱚᱜ ᱠᱟᱱᱟ ᱚᱲᱟᱜ ᱫᱩᱣᱟᱹᱨ ᱢᱟᱱᱮ ᱡᱟᱦᱟᱱᱟᱜ ᱤᱭᱟᱹ ᱞᱟᱹᱜᱤᱫ ᱛᱮ ᱢᱤᱥᱤᱱ ᱧᱟᱢᱚᱜ ᱠᱟᱱᱟ ᱡᱮᱢᱚᱱ ᱫᱷᱚᱨᱚ ᱟᱵᱚ ᱢᱚᱥᱞᱟ ᱵᱚ ᱨᱤᱫ ᱮᱫ ᱛᱟᱦᱮᱸᱫᱼᱟ ᱞᱟᱦᱟᱫᱚ ᱜᱩᱲᱜᱩ ᱫᱷᱤᱨᱤ ᱨᱮ ᱢᱮᱱᱠᱷᱟᱱ ᱱᱤᱛᱳᱝ ᱫᱚ ᱚᱱᱟ ᱠᱚᱫᱚ ᱵᱟᱝ ᱨᱤᱫ ᱦᱩᱭᱩᱜ ᱛᱟᱵᱚᱱᱟ ᱱᱤᱛᱳᱝ ᱫᱚ ᱢᱤᱥᱤᱱ ᱜᱮ ᱡᱚᱛᱚᱣᱟᱜᱼᱮ ᱠᱟᱹᱢᱤᱭᱟ ᱟᱨ ᱡᱮᱢᱚᱱ ᱫᱷᱚᱨᱚ ᱚᱲᱟᱜ ᱠᱚ ᱢᱤᱥᱛᱨᱤ ᱠᱚ ᱠᱟᱹᱢᱤᱭᱮᱫ ᱠᱟᱱ ᱛᱟᱦᱮᱱᱟ ᱱᱤᱛᱳᱝ ᱫᱚ ᱚᱱᱟ ᱦᱚᱸ ᱢᱤᱥᱤᱱ ᱫᱟᱨᱟᱭ ᱛᱮᱜᱮ ᱠᱟᱹᱢᱤᱜᱼᱟ ᱥᱮ ᱨᱚᱝᱠᱚᱨᱮᱱᱟᱜ ᱵᱮᱵᱚᱥᱛᱟ ᱡᱚᱛᱚ ᱠᱤᱪᱷᱤ ᱜᱮ ᱢᱤᱥᱤᱱ ᱫᱟᱨᱟᱭ ᱠᱟᱹᱢᱤᱜᱼᱟ ᱡᱮᱢᱚᱱ ᱫᱷᱚᱨᱚ ᱞᱟᱦᱟ ᱛᱮᱫᱚ ᱫᱟᱠᱟ ᱩᱛᱩᱭᱮᱫ ᱠᱟᱱ ᱛᱟᱦᱮᱱᱟᱵᱚᱱ ᱪᱩᱞᱦᱟᱹ ᱨᱮ ᱥᱮᱸᱜᱮᱞ ᱵᱚᱱ ᱡᱩᱞᱟ ᱛᱚᱵᱮᱠᱷᱟᱱ ᱵᱚᱱ ᱡᱚᱢ ᱫᱟᱲᱮᱭᱟᱜᱼᱟ ᱟᱨ ᱱᱤᱛᱳᱝ ᱫᱚ ᱚᱱᱟ ᱦᱚᱸ ᱜᱮᱥ ᱪᱟᱹᱞᱩ ᱠᱟᱛᱮᱫ ᱵᱚᱱ ᱤᱥᱤᱱ ᱠᱟᱛᱮᱫ ᱵᱚᱱ ᱡᱚᱢ ᱫᱟᱲᱮᱭᱟᱜᱼᱟ ᱟᱨ ᱱᱤᱛᱳᱝ ᱧᱮᱞᱚᱜ ᱠᱟᱱᱟ ᱟᱭᱢᱟ ᱠᱤᱪᱷᱩ ᱥᱩᱵᱤᱛᱟ ᱜᱮ ᱦᱮᱡ ᱠᱟᱱᱟ ᱢᱮᱱᱠᱷᱟᱱ ᱟᱹᱰᱤ ᱱᱟᱯᱟᱭ ᱜᱮᱭᱟ ᱱᱚᱣᱟ ᱥᱩᱵᱤᱛᱟ